ᱞᱚᱠᱰᱟᱣᱩᱱ ᱨᱮ ᱤᱧ ᱫᱟᱠᱟ ᱩᱛᱩᱭᱤᱧ ᱤᱥᱤᱱᱮᱫ ᱛᱟᱦᱮᱸᱫ ᱟᱱᱟᱡ ᱠᱚᱧ ᱩᱛᱩᱭᱮᱫ ᱛᱟᱦᱮᱸᱫ ᱟᱨᱦᱚᱸ ᱜᱤᱫᱽᱨᱟᱹ ᱞᱟᱹᱜᱤᱫ ᱤᱧ ᱯᱤᱴᱷᱟᱭᱮᱫ ᱛᱟᱦᱮᱸᱫ ᱟᱨᱦᱚᱸ ᱛᱟᱞᱦᱮ ᱪᱤᱱᱤ ᱞᱟᱹᱰᱩ ᱤᱧ ᱵᱮᱱᱟᱣ ᱠᱮᱫᱟ ᱜᱤᱫᱽᱨᱟᱹ ᱞᱟᱹᱜᱤᱫ ᱚᱱᱟ ᱠᱚᱜᱮ ᱞᱚᱠᱰᱟᱣᱩᱱ ᱨᱤᱧ ᱠᱩᱨᱩᱢᱩᱴᱩᱭᱮᱫ ᱛᱟᱦᱮᱸᱫ